ᱱᱚᱣᱟ ᱥᱟᱬᱮᱥ ᱟᱨ ᱮᱞᱠᱷᱟ ᱫᱚ ᱟᱹᱰᱤ ᱠᱚᱴᱷᱤᱱ ᱜᱮᱭᱟ ᱪᱮᱫᱟᱜ ᱥᱮ ᱱᱚᱣᱟ ᱫᱚ ᱡᱚᱛᱚ ᱦᱚᱲᱟᱜ ᱵᱚᱦᱚᱜ ᱨᱮ ᱵᱟᱝᱜᱮ ᱵᱚᱞᱚ ᱜᱚᱫᱚᱜᱼᱟ ᱥᱮ ᱵᱟᱝ ᱠᱚ ᱵᱩᱡᱷᱟᱹᱣ ᱜᱚᱫᱟ ᱱᱚᱣᱟ ᱞᱟᱹᱜᱤᱫ ᱛᱮ ᱚᱠᱚᱭ ᱫᱚ ᱫᱤᱱ ᱨᱮ ᱢᱤᱫᱴᱷᱟᱝ ᱥᱮ ᱵᱟᱨ ᱴᱷᱟᱝ ᱴᱤᱭᱩᱥᱚᱱ ᱦᱚᱠᱚ ᱯᱟᱲᱦᱟᱜ ᱠᱟᱱᱟ ᱟᱨ ᱱᱚᱣᱟ ᱵᱤᱥᱚᱭ ᱛᱮ ᱟᱹᱰᱤ ᱜᱷᱟᱱᱮ ᱠᱚ ᱫᱤᱱ ᱨᱮ ᱵᱟᱨ ᱴᱟᱭᱤᱢ ᱠᱚ ᱚᱞᱚᱜ ᱠᱚ ᱯᱟᱲᱦᱟᱜ ᱠᱚ ᱫᱩᱲᱩᱵᱚᱜ ᱠᱟᱱᱟ ᱟᱨ ᱱᱚᱣᱟ ᱫᱚ ᱟᱭᱢᱟ ᱜᱚᱴᱮᱡ ᱟᱱᱟᱴ ᱢᱮᱱᱟᱜᱼᱟ ᱱᱚᱣᱟ ᱫᱚ ᱚᱱᱟ ᱛᱮᱜᱮ ᱟᱹᱰᱤ ᱠᱚᱴᱷᱤᱱᱟ